ᱤᱧ ᱴᱷᱮᱱ ᱫᱚ ᱵᱮᱭᱟᱢ ᱢᱮᱱᱛᱮ ᱫᱚ ᱚᱠᱛᱚ ᱫᱚ ᱥᱮᱛᱟᱜ ᱜᱮ ᱵᱷᱟᱜᱮᱭᱟ ᱪᱮᱫᱟᱜ ᱥᱮ ᱰᱟᱠᱛᱟᱨ ᱠᱚ ᱟᱵᱚ ᱦᱚᱲ ᱠᱚ ᱢᱮᱱᱟᱠᱚ ᱡᱮ ᱥᱮᱛᱟᱜ ᱨᱮ ᱵᱮᱭᱟᱢ ᱜᱮ ᱵᱷᱟᱜᱮᱭᱟ ᱟᱵᱚ ᱦᱚᱲᱢᱚ ᱨᱮ ᱡᱟᱦᱟᱸᱭ ᱵᱮᱥ ᱵᱟᱭ ᱵᱩᱡᱷᱟᱹᱣᱟ ᱞᱟᱜᱟ ᱵᱩᱡᱷᱟᱹᱣᱟᱭ ᱩᱱᱤ ᱥᱮᱛᱟᱜ ᱨᱮ ᱵᱮᱨᱮᱫ ᱠᱟᱛᱮ ᱯᱟᱸᱪᱴᱟ ᱵᱮᱨᱮᱫ ᱠᱟᱛᱮ ᱟᱢ ᱢᱟᱱᱮ ᱢᱤᱫ ᱠᱤᱞᱳᱢᱤᱴᱟ ᱵᱟᱝ ᱨᱮᱦᱚᱸ ᱟᱫᱷᱟ ᱠᱤᱞᱳᱢᱤᱴᱟᱨ ᱨᱟᱥᱛᱟ ᱢᱟᱱᱮ ᱛᱟᱲᱟᱢ ᱢᱮ ᱛᱟᱲᱟᱢ ᱤᱫᱤ ᱢᱮ ᱚᱱᱟ ᱜᱮ ᱟ ᱰᱤ ᱵᱷᱟᱜᱮ ᱦᱩᱭᱩᱜᱼᱟ ᱟᱨ ᱡᱚᱛᱚ ᱦᱚᱲ ᱜᱮ ᱚᱱᱠᱟ ᱵᱚᱱ ᱵᱮᱭᱟᱢᱚᱜ ᱢᱟ ᱟᱨ ᱵᱮᱭᱟᱢ ᱠᱟᱛᱮ ᱟᱹᱰᱤ ᱵᱮᱥ ᱵᱩᱡᱷᱟᱹᱜᱼᱟ ᱟᱨ ᱰᱟᱠᱛᱟᱨ ᱠᱚᱦᱚᱸ ᱠᱚ ᱢᱮᱱᱟ ᱡᱮ ᱵᱮᱭᱟᱢ ᱫᱚ ᱵᱷᱟᱜᱮ ᱜᱮᱭᱟ ᱵᱮᱭᱟᱢ ᱪᱮᱫ ᱨᱮᱭᱟᱜ ᱫᱚ ᱥᱩᱵᱤᱫᱟ ᱫᱚ ᱦᱩᱭᱩ ᱠᱟᱱᱟ ᱡᱟᱦᱟᱸ ᱢᱚᱴᱟ ᱦᱚᱲ ᱢᱚᱴᱟ ᱦᱚᱲ ᱠᱚ ᱢᱮᱱᱟ ᱰᱟᱠᱴᱟᱨ ᱠᱚ ᱢᱮᱱᱟ ᱡᱮ ᱵᱮᱭᱟᱢᱚᱜ ᱦᱩᱭᱩᱜ ᱛᱟᱢᱟ ᱚᱡᱚᱱ ᱠᱚᱢᱚᱜ ᱞᱟᱹᱜᱤᱫ ᱛᱟᱦᱚᱞᱮ ᱩᱱᱠᱩ ᱚᱡᱚᱱ ᱡᱟᱦᱟᱭ ᱰᱷᱮᱨ ᱜᱮᱛᱟᱠᱚ ᱩᱱᱠᱩ ᱠᱚᱢᱚᱜ ᱞᱟᱹᱜᱤᱫ ᱵᱮᱭᱟᱢ ᱦᱚᱪᱚ ᱠᱚᱭᱟ ᱛᱟᱦᱚᱞᱮ ᱩᱱᱠᱩ ᱠᱚ ᱞᱟᱹᱭᱟ ᱡᱮ ᱵᱷᱟᱜᱮ ᱜᱮ ᱵᱮᱥ ᱜᱮ ᱵᱩᱡᱷᱟᱹᱜᱼᱟ ᱵᱮᱭᱟᱢ ᱠᱟᱛᱮ ᱟᱫᱚ ᱡᱚᱛᱚ ᱦᱚᱲ ᱜᱮ ᱵᱚᱱ ᱵᱮᱭᱟᱢᱚᱜᱼᱟ ᱥᱮᱛᱟᱜ ᱨᱤ ᱵᱮᱨᱮᱫ ᱠᱟᱛᱮᱫ ᱵᱚᱱ ᱵᱮᱭᱟᱢᱚᱜᱼᱢᱟ ᱵᱮᱭᱟᱢ ᱠᱟᱛᱮ ᱟᱹᱰᱤ ᱵᱮᱥ ᱵᱩᱡᱷᱟᱹᱜᱼᱟ ᱟᱹᱰᱤ ᱥᱩᱵᱤᱫᱟ ᱜᱮᱭᱟ ᱥᱚᱢᱚᱭ ᱨᱮ ᱵᱮᱨᱮᱫ ᱠᱟᱛᱮ ᱟᱵᱚ ᱡᱚᱛᱚ ᱦᱚᱲ ᱵᱚᱱ ᱵᱮᱭᱟᱢᱚᱜᱼᱢᱟ